ᱦᱮᱸ ᱤᱧ ᱫᱚ ᱢᱟᱱᱮ ᱡᱚᱠᱷᱚᱱ ᱠᱟᱹᱴᱤᱡ ᱛᱟᱦᱮᱸ ᱞᱮᱱᱟᱧ ᱛᱚᱠᱷᱚᱱ ᱠᱟᱹᱴᱤᱡ ᱥᱠᱩᱞ ᱨᱮ ᱢᱟᱱᱮ ᱤᱧ ᱪᱮᱫ ᱵᱟᱲᱟ ᱟᱠᱟᱫᱟᱹᱧ ᱯᱮᱱᱴᱤᱝ ᱢᱟᱱᱮ ᱡᱮ ᱵᱟᱦᱟ ᱠᱚ ᱟᱸᱠᱷᱟᱣ ᱫᱟᱨᱮ ᱟᱸᱠᱷᱟᱣ ᱪᱮᱬᱮ ᱠᱚ ᱛᱟᱨᱯᱚᱨᱮ ᱜᱮᱰᱮ ᱠᱩ ᱚᱱᱟ ᱠᱚ ᱠᱤᱪᱷᱩ ᱯᱮᱱᱴᱤᱝ ᱵᱟᱵᱚᱫ ᱛᱮ ᱤᱧ ᱪᱮᱫ ᱟᱠᱟᱫᱟᱹᱧ ᱛᱚ ᱤᱧ ᱟᱹᱰᱤ ᱠᱩᱥᱤᱜᱮ ᱟᱹᱭᱠᱟᱹᱣ ᱠᱟᱫᱟᱹᱧ ᱡᱮ ᱪᱤᱫ ᱠᱟᱛᱮ ᱡᱮ ᱪᱮᱫ ᱞᱮᱠᱟ ᱟᱹᱭᱠᱟᱹᱜᱼᱟ ᱛᱚ ᱟᱹᱰᱤ ᱢᱚᱡᱽ ᱜᱮ ᱤᱧ ᱠᱩᱨᱩᱢᱩᱴᱩ ᱠᱟᱛᱮ ᱤᱧ ᱪᱮᱫ ᱠᱮᱫᱟ ᱥᱮᱧ ᱪᱮᱫ ᱟᱠᱟᱫᱟ